ᱦᱮᱸ ᱰᱟᱠᱛᱟᱨ ᱵᱟᱵᱩ ᱢᱮᱱᱮᱰᱟᱤᱧ ᱱᱚᱝᱠᱟ ᱚᱱᱠᱟ ᱵᱚᱦᱚᱜ ᱡᱟᱛᱟ ᱦᱟᱥᱩ ᱤᱫᱤᱧ ᱠᱟᱱᱟ ᱵᱚᱦᱚᱜ ᱠᱚ ᱜᱩᱨᱜᱩᱨᱟᱜ ᱠᱟᱱ ᱛᱤᱧᱟ ᱦᱚᱲ ᱛᱤ ᱡᱟᱸᱜᱟ ᱠᱚ ᱦᱟᱹᱥᱩ ᱤᱫᱤᱧ ᱠᱟᱱᱟ ᱟᱫᱚ ᱪᱮᱫ ᱠᱚᱧ ᱡᱚᱢ ᱞᱮᱠᱷᱟᱱ ᱨᱟᱱ ᱪᱮᱫ ᱨᱟᱱᱠᱚᱧ ᱡᱚᱢ ᱞᱮᱠᱷᱟᱱ ᱢᱚᱸᱡᱽ ᱤᱧ ᱵᱩᱡᱷᱟᱹᱣᱟ ᱢᱟ ᱧᱮᱞ ᱠᱟᱹᱧᱢᱮ ᱢᱤᱫᱷᱟᱢ ᱦᱮᱸ ᱟᱭᱢᱟ ᱫᱤ ᱠᱷᱚᱡ ᱜᱮ ᱦᱟᱹᱥᱩ ᱤᱫᱤᱧ ᱠᱟᱱᱟ ᱟᱨ ᱦᱚᱲᱢᱚ ᱠᱚᱦᱚᱸ ᱦᱟᱹᱥᱩ ᱤᱫᱤᱧ ᱠᱟᱱᱟ ᱟᱫᱚ ᱨᱟᱱ ᱠᱚᱫᱚ ᱮᱢᱱᱤ ᱠᱚᱫᱚᱤᱧ ᱡᱚᱢ ᱵᱟᱲᱟ ᱞᱮᱫ ᱜᱮᱭᱟ ᱴᱚᱞᱟ ᱯᱟᱲᱟ ᱠᱚᱨᱮ ᱫᱚ ᱟᱫᱚ ᱵᱟᱝ ᱢᱚᱸᱡᱽ ᱞᱮᱱ ᱛᱤᱧᱟ ᱟᱫᱚ ᱚᱱᱟᱛᱤᱧ ᱦᱮᱡ ᱟᱠᱟᱱᱟ ᱱᱚᱰᱮ ᱡᱮ ᱢᱚᱸᱡᱚᱜ ᱞᱮᱠᱟ ᱨᱟᱱ ᱮᱢᱟᱹᱧ ᱢᱮ ᱪᱮᱫ ᱠᱚ ᱨᱟᱱᱤᱧ ᱡᱚᱢ ᱞᱮᱠᱷᱟᱱ ᱢᱚᱸᱡᱚᱜᱼᱟ ᱵᱟᱝ ᱵᱟᱝ ᱦᱳᱥᱯᱤᱴᱟᱞ ᱨᱮᱱ ᱰᱟᱠᱛᱟᱨ ᱠᱚᱫᱚ ᱵᱟᱝ ᱟᱹᱛᱩ ᱨᱮᱫᱚᱢ ᱵᱟᱲᱟᱭ ᱜᱮᱭᱟ ᱛᱳ ᱟᱹᱛᱩ ᱯᱟᱲᱟ ᱠᱚᱨᱮ ᱫᱚ ᱡᱟᱜᱮ ᱩᱱᱠᱩ ᱰᱟᱠᱛᱟᱨ ᱠᱚ ᱦᱮᱡ ᱵᱟᱟᱜᱼᱟ ᱩᱱᱠᱩ ᱰᱟᱠᱛᱟᱨ ᱴᱷᱮᱡᱜᱮᱤᱧ ᱛᱤᱠᱤᱥᱟ ᱵᱟᱲᱟ ᱟᱠᱟᱱᱟ ᱧᱮᱞ ᱵᱟᱲᱟ ᱚᱪᱟᱠᱟᱱᱟ ᱟᱫᱚ ᱩᱱᱠᱩ ᱨᱟᱱ ᱠᱚ ᱮᱢᱟ ᱟᱫᱤᱧ ᱛᱟᱸᱦᱮᱱ ᱜᱮᱭᱟ ᱟᱫᱚ ᱢᱚᱸᱡᱽ ᱫᱚ ᱵᱟᱹᱧ ᱟᱹᱭᱠᱟᱹᱣ ᱞᱮᱫᱟ ᱟᱫᱚ ᱚᱱᱟᱛᱮ ᱟᱢᱴᱷᱮᱤᱧ ᱦᱮᱸᱡᱽ ᱟᱠᱟᱱᱟ ᱟᱱᱟ ᱡᱩᱫᱤ ᱢᱚᱸᱡᱽ ᱛᱤᱧ ᱠᱷᱟᱡ ᱢᱚᱸᱡᱽ ᱞᱮᱠᱟ ᱨᱟᱱ ᱮᱢᱟᱹᱧᱢᱮ ᱡᱟᱛᱮᱤᱧ ᱢᱚᱸᱡᱚᱜ ᱢᱟ ᱡᱮᱱᱳ ᱦᱮᱸ ᱦᱮᱸ ᱦᱮᱸ

ᱵᱟᱹᱧ ᱪᱟᱞᱟᱣ ᱟᱠᱟᱱᱟ ᱵᱟᱝ ᱵᱟᱝ ᱵᱟᱹᱧ ᱪᱟᱞᱟᱣ ᱟᱠᱟᱱᱟ ᱥᱳᱢᱚᱭ ᱜᱮ ᱵᱟᱝ ᱦᱮᱸ ᱦᱮᱸ ᱛᱚᱨᱟᱣ ᱟᱠᱟᱱ ᱜᱮᱭᱟ ᱦᱮᱸ ᱤᱭᱟᱹ ᱥᱟᱥᱛᱷᱚ ᱥᱟᱛᱷᱤ ᱠᱟᱨᱰ ᱛᱳ ᱦᱮᱸ ᱥᱟᱥᱛᱷᱚ ᱥᱟᱛᱷᱤ ᱠᱟᱨᱰ ᱫᱚ ᱱᱚᱭ ᱱᱮᱛᱟᱨ ᱚᱱᱮ ᱦᱮᱸ ᱤᱧᱟᱜ ᱧᱩᱛᱩᱢ ᱨᱮ ᱢᱮᱱᱟᱜ ᱜᱮᱭᱟ ᱟᱫᱚ ᱤᱧ ᱜᱚᱜᱚ ᱛᱟᱠᱚ ᱥᱟᱶ ᱥᱮᱞᱮᱫ ᱢᱮᱱᱟᱜ ᱟᱠᱟᱫᱤᱧᱟ ᱤᱧᱫᱚ ᱮᱥᱠᱟᱨ ᱫᱚ ᱵᱟᱹᱱᱩᱧ ᱟᱠᱟᱫᱤᱧᱟ ᱟᱞᱟᱫᱟ ᱛᱮᱫᱚ ᱟᱨᱠᱤ ᱢᱟᱱᱮ ᱢᱤᱫᱴᱮᱡ ᱨᱮᱜᱮ ᱢᱮᱱᱟᱜ ᱟᱠᱟᱫ ᱞᱮᱭᱟ ᱤᱧ ᱵᱟᱵᱟ ᱤᱧ ᱜᱚᱜᱚ ᱟᱨ ᱤᱧ ᱢᱮᱱᱟᱤᱧ ᱟᱠᱟᱫᱤᱧᱟ ᱦᱮᱸ ᱥᱩᱵᱤᱫᱟ ᱫᱚ ᱵᱟᱲᱟᱭ ᱫᱩᱧ ᱵᱟᱲᱟᱭ ᱟᱠᱟᱫ ᱜᱮᱭᱟ ᱦᱚᱲᱟᱜ ᱢᱚᱪᱟ ᱨᱮᱜᱮᱤᱧ ᱟᱡᱚᱢ ᱫᱩᱧ ᱟᱡᱚᱢ ᱟᱠᱟᱫ ᱜᱮᱭᱟ ᱟᱫᱚ ᱮᱠᱷᱚᱱᱳ ᱟᱞᱮ ᱫᱚ ᱵᱟᱞᱮ ᱚᱱᱟ ᱫᱚ ᱵᱟᱞᱮ ᱤᱩᱡ ᱟᱠᱟᱫᱟ ᱮᱠᱷᱚᱱ ᱵᱟᱞᱮ ᱵᱮᱵᱚᱦᱟᱨ ᱞᱮᱜᱟ ᱟᱠᱟᱫᱟ ᱵᱟᱞᱮ ᱤᱫᱤ ᱞᱮᱜᱟ ᱟᱠᱟᱫᱟ

ᱦᱮᱸ ᱚᱱᱟ ᱚᱱᱟ ᱤᱭᱟᱹ ᱛᱮᱜᱮ ᱛᱚ ᱵᱟᱹᱧ ᱪᱟᱞᱟᱣ ᱟᱠᱟᱱᱟ ᱰᱟᱠᱛᱟᱨ ᱴᱷᱮᱡᱫᱚ ᱟᱫᱚ ᱚᱱᱟ ᱟᱹᱛᱩ ᱠᱚᱨᱮᱱ ᱰᱟᱠᱛᱟᱨ ᱴᱷᱮᱡ ᱜᱮᱤᱧ ᱧᱮᱞ ᱚᱪᱚ ᱟᱠᱟᱱᱟ ᱚᱱᱟ ᱤᱭᱟᱹ ᱛᱮᱜᱮ

ᱵᱟᱝ ᱪᱮᱫᱟᱜ ᱥᱚᱨᱠᱟᱨ ᱡᱚᱠᱷᱚᱱᱮ ᱮᱢ ᱟᱠᱟᱱᱟ ᱚᱱᱟ ᱜᱮ ᱪᱟᱹᱞᱩ ᱦᱩᱭᱩᱜ ᱟ ᱚᱱᱟ ᱛᱮᱜᱮ ᱥᱩᱵᱤᱛᱟ ᱦᱟᱛᱟᱣ ᱦᱩᱭᱩᱜᱼᱟ ᱟᱨ ᱚᱲᱟᱜ ᱨᱮᱫᱚ ᱤᱱᱟᱹᱜ ᱦᱚᱲ ᱴᱟᱠᱟ ᱯᱚᱭᱥᱟ ᱫᱚ ᱛᱟᱸᱦᱮᱱ ᱛᱟᱢᱟ ᱟᱨ ᱚᱱᱟ ᱨᱮᱫᱚ ᱮᱢᱱᱤ ᱨᱮᱦᱚᱸ ᱵᱚᱦᱚᱜ ᱠᱚᱨᱮᱱᱟᱜ ᱰᱟᱠᱛᱟᱨ ᱫᱚ ᱠᱷᱚᱨᱪᱟᱜᱮᱭᱟ ᱛᱳ ᱞᱟᱹᱭᱮᱫᱟ ᱟᱫᱚ ᱚᱱᱟ ᱤᱭᱟᱹ ᱛᱮᱜᱮ ᱤᱧ ᱢᱮᱱ ᱮᱫᱟ ᱢᱟᱱᱮ ᱚᱱᱟᱨᱮ ᱡᱚᱠᱷᱚᱱ ᱥᱩᱵᱤᱛᱟ ᱠᱚ ᱮᱢ ᱟᱠᱟᱱᱟ ᱛᱟᱦᱚᱞᱮ ᱚᱱᱟ ᱨᱮᱜᱮ ᱛᱤᱠᱤᱥᱥᱟ ᱦᱩᱭᱩᱜᱼᱟ ᱦᱮᱸ ᱦᱮᱸ ᱦᱮᱸ ᱦᱮᱸ

ᱦᱮᱸ ᱢᱮᱱᱟᱜ ᱠᱚᱜᱮᱭᱟ ᱜᱟᱨᱡᱮᱱ ᱫᱚ ᱦᱮᱸ ᱳᱦᱮᱸ

ᱦᱮᱸ ᱪᱟᱞᱟᱜ ᱟᱞᱮ ᱛᱟᱦᱚᱞᱮ ᱦᱮᱸ ᱴᱷᱤᱠ ᱜᱮᱭᱟ ᱛᱟᱦᱚᱞᱮ ᱡᱟᱱᱟᱚ ᱢᱮᱭᱟᱞᱮ ᱦᱟᱜ ᱟᱨᱦᱚᱸᱢ ᱛᱟᱸᱦᱮᱱ ᱜᱮᱭᱟ ᱛᱳ ᱚᱱᱟ ᱦᱳᱥᱯᱤᱴᱟᱞ ᱨᱮᱜᱮ ᱟᱢᱦᱚᱸ ᱦᱮᱸ ᱦᱮᱸ ᱴᱷᱤᱠ ᱜᱮᱭᱟ ᱛᱟᱦᱚᱞᱮ